ᱦᱮᱸ ᱦᱮᱞᱳ ᱦᱮᱸ ᱧᱟᱢᱟᱯᱮ ᱛᱚᱵᱮ ᱥᱚᱦᱚᱢᱚᱛ ᱛᱚ ᱮᱢᱚᱜ ᱦᱩᱭᱩᱜᱼᱟ ᱮᱢ ᱞᱮᱠᱷᱟᱱ ᱧᱟᱢᱚᱜᱼᱟ ᱟᱨ ᱵᱟᱝᱠᱷᱟᱱ ᱠᱤᱥᱟᱱ ᱠᱨᱮᱰᱤᱴ ᱠᱟᱨᱰ ᱠᱚᱨᱟᱣ ᱦᱩᱭᱩᱜ ᱛᱟᱯᱮᱭᱟ ᱚᱱᱟ ᱫᱚ ᱪᱟᱹᱥᱤ ᱪᱟᱹᱥᱤ ᱠᱚ ᱞᱟᱜᱟᱫ ᱜᱮ ᱠᱤᱥᱟᱱ ᱠᱨᱮᱰᱤᱴ ᱠᱟᱨᱰ ᱠᱚᱨᱟᱣ ᱞᱮᱠᱷᱟᱱ ᱢᱳᱴᱟᱢᱩᱴᱤ ᱥᱚᱨᱠᱟᱨ ᱠᱷᱚᱱ ᱠᱚᱢ ᱥᱩᱫᱛᱮ ᱯᱚᱭᱥᱟ ᱦᱚᱸ ᱧᱟᱢᱚᱜᱼᱟ ᱦᱮᱸ ᱚᱱᱟ ᱠᱚᱫᱚ ᱞᱟᱜᱟᱜᱼᱟ ᱱᱟᱜᱠᱷᱟᱱ ᱟᱫᱷᱟᱨ ᱠᱟᱨᱰ ᱵᱷᱳᱴᱟᱨ ᱠᱟᱨᱰ ᱟᱨ ᱮᱠᱟᱣᱩᱱᱴ ᱱᱟᱢᱵᱟᱨ ᱟᱨ ᱦᱟᱥᱟ ᱡᱟᱭᱜᱟ ᱨᱮᱱᱟᱜ ᱠᱤᱪᱷᱩ ᱯᱚᱲᱪᱟ ᱯᱚᱲᱪᱟ ᱠᱚ ᱞᱟᱜᱟᱜᱼᱟ ᱚᱱᱟ ᱠᱚ ᱤᱫᱤ ᱞᱮᱠᱷᱟᱱ ᱚᱱᱟ ᱠᱚ ᱤᱫᱤ ᱞᱮᱠᱷᱟᱱ ᱢᱳᱴᱟᱢᱩᱴᱤ ᱚᱯᱷᱤᱥᱛᱮ ᱚᱸᱰᱮᱜᱮ ᱡᱷᱚᱛᱚ ᱠᱚ ᱠᱚᱨᱟᱣᱟ ᱦᱮᱸ ᱛᱚᱵᱮ ᱠᱤᱥᱟᱱ ᱠᱨᱮᱰᱤᱴ ᱠᱟᱨᱰ ᱡᱚᱫᱤᱢ ᱠᱚᱨᱟᱣᱟ ᱛᱟᱦᱚᱞᱮ ᱥᱚᱨᱠᱟᱨ ᱵᱤᱵᱷᱟᱜᱽ ᱠᱷᱚᱱᱟᱜ ᱟᱹᱰᱤ ᱠᱚᱢ ᱯᱚᱭᱥᱟ ᱛᱮᱜᱮ ᱧᱟᱢᱚᱜᱼᱟ ᱯᱚᱭᱥᱟ ᱫᱚ ᱠᱤᱪᱷᱩ ᱞᱟᱜᱟᱜᱼᱟ ᱛᱚᱵᱮ ᱟᱹᱰᱤ ᱠᱚᱢ ᱯᱚᱭᱥᱟ ᱛᱮᱜᱮ ᱡᱟᱦᱟᱸ ᱡᱤᱱᱤᱥ ᱡᱚᱫᱤᱢ ᱦᱟᱛᱟᱣᱟ ᱠᱤᱨᱤᱧᱛᱮ ᱚᱱᱟ ᱫᱚ ᱯᱨᱟᱭ ᱫᱩ ᱞᱟᱠᱷ ᱞᱟᱜᱟᱜᱼᱟ ᱱᱚᱶᱟ ᱫᱚ ᱢᱤᱫ ᱞᱟᱠᱷ ᱪᱚᱞᱞᱤᱥ ᱦᱟᱡᱟᱨ ᱜᱟᱱᱜᱮ ᱦᱩᱭᱩᱜᱼᱟ ᱦᱳᱭ ᱟᱫᱚ ᱪᱮᱫ ᱞᱮᱠᱟ ᱨᱩᱢ ᱠᱚᱫᱚ ᱧᱟᱢᱚᱜᱼᱟ ᱟᱨ ᱪᱟᱥ ᱠᱚᱫᱚ ᱪᱮᱫ ᱞᱮᱠᱟᱯᱮ ᱪᱟᱥ ᱮᱫᱟ ᱦᱮᱸ ᱟᱪᱪᱷᱟ ᱪᱮᱫ ᱞᱮᱠᱟ ᱯᱷᱚᱞᱚᱱ ᱪᱮᱫ ᱞᱮᱠᱟ ᱯᱮ ᱯᱷᱚᱞᱟᱣ ᱦᱚᱪᱚᱭᱟ ᱚ ᱟᱪᱪᱷᱟ ᱟᱪᱪᱷᱟ ᱦᱮᱸ ᱟᱫᱚ ᱯᱟᱹᱦᱤᱞᱟᱜ ᱡᱩᱜ ᱨᱮᱫᱚ ᱰᱟᱝᱨᱟ ᱱᱟᱦᱮᱞ ᱠᱟᱰᱟ ᱱᱟᱦᱮᱞ ᱛᱮᱜᱮ ᱠᱚ ᱪᱟᱥᱮᱫ ᱠᱟᱱ ᱛᱟᱦᱮᱸ ᱠᱟᱱᱟ ᱟᱫᱚ ᱱᱮᱛᱟᱨ ᱫᱚ ᱮᱢᱚᱱ ᱯᱚᱫᱽᱫᱷᱚᱛᱤ ᱩᱰᱩᱠ ᱟᱠᱟᱱᱟ ᱜᱟᱹᱰᱤ ᱜᱟᱹᱰᱤ ᱛᱮᱠᱷᱟᱱ ᱫᱚ ᱞᱚᱜᱚᱱ ᱥᱤᱜ ᱠᱟᱱᱟ ᱪᱟᱥ ᱞᱟᱦᱟᱜ ᱠᱟᱱᱟ ᱛᱟᱦᱚᱞᱮ ᱢᱳᱴᱟᱢᱩᱴᱤ ᱟᱪᱪᱷᱟ ᱚᱱᱟ ᱤᱛᱟᱹ ᱠᱚᱫᱚ ᱚᱠᱟ ᱠᱷᱚᱱᱯᱮ ᱧᱟᱢᱟ ᱠᱚᱱᱳ ᱵᱞᱚᱠ ᱠᱷᱚᱱᱟᱜ ᱯᱮ ᱧᱟᱢᱟ ᱠᱤ ᱵᱟᱠᱷᱟᱱ ᱮᱜᱽᱨᱤᱠᱟᱞᱪᱟᱨ ᱚᱯᱤᱥᱟᱨ ᱴᱷᱮᱱ ᱥᱮᱱ ᱞᱮᱱᱠᱷᱟᱱ ᱚᱸᱰᱮ ᱠᱷᱚᱱᱟᱜ ᱦᱚᱸ ᱡᱚᱛᱚ ᱤᱛᱟᱹᱜᱮ ᱧᱟᱢᱚᱜᱼᱟ ᱦᱩᱲᱩ ᱠᱷᱚᱱᱟᱜ ᱦᱩᱲᱩ ᱠᱚ ᱮᱢᱚᱜᱼᱟ ᱫᱷᱚᱨᱚᱱ ᱫᱤᱱ ᱵᱟᱫᱟᱢ ᱠᱚ ᱥᱟᱨ ᱠᱚᱦᱚ ᱠᱚ ᱮᱢᱚᱜᱼᱟ ᱡᱚᱛᱚ ᱜᱮ ᱜᱚᱲᱚ ᱚᱱᱟ ᱫᱚ ᱯᱚᱭᱥᱟ ᱠᱚᱫᱚ ᱵᱟᱝ ᱞᱟᱜᱟᱜᱼᱟ ᱚᱱᱟ ᱫᱚ ᱜᱚᱲᱚ ᱥᱚᱯᱚᱦᱚᱫ ᱠᱚ ᱮᱢᱚᱜ ᱟᱠᱚ ᱚᱱᱟ ᱠᱚᱫᱚ ᱨᱮᱠᱚᱨᱰ ᱯᱚᱛᱨᱚ ᱠᱚ ᱤᱫᱤ ᱦᱩᱭᱩᱜᱼᱟ ᱯᱚᱨᱪᱟ ᱠᱚ ᱚᱱᱟ ᱠᱚ ᱤᱫᱤ ᱞᱮᱠᱷᱟᱱ ᱟᱢᱟᱜ ᱟᱫᱷᱟᱨ ᱠᱟᱨᱰ ᱵᱷᱳᱴᱟᱨ ᱠᱟᱨᱰ ᱤᱫᱤ ᱞᱮᱠᱷᱟᱱᱜᱮ ᱚᱠᱟ ᱨᱤᱱᱤᱪ ᱠᱟᱱᱟᱢ ᱚᱱᱟᱨᱮ ᱡᱚᱛᱚ ᱴᱷᱤᱠᱟᱹᱱᱟ ᱜᱮ ᱚᱞ ᱜᱮ ᱢᱮᱱᱟᱜᱼᱟ ᱟᱫᱷᱟᱨ ᱠᱟᱨᱰ ᱵᱳᱴᱟᱨ ᱠᱟᱨᱰᱨᱮ ᱛᱟᱦᱚᱞᱮ ᱟᱫᱚ ᱚᱱᱟ ᱫᱚᱠᱚ ᱚᱞ ᱛᱟᱢ ᱛᱮ ᱟᱫᱚ ᱧᱟᱢᱟᱢ ᱛᱤᱱᱟᱹᱜ ᱦᱚᱲ ᱜᱮᱠᱚ ᱪᱟᱞᱟᱜᱼᱟ ᱪᱟᱹᱥᱤ ᱩᱱᱟᱹᱜ ᱦᱚᱲ ᱜᱮᱠᱚ ᱧᱟᱢᱟ ᱮᱜᱽᱨᱤᱠᱟᱞᱪᱟᱨ ᱚᱯᱷᱤᱥᱨᱮ ᱦᱮᱸ ᱧᱟᱢᱚᱜᱼᱟ ᱛᱚᱵᱮ ᱡᱚᱫᱤ ᱟᱞᱮ ᱠᱚᱴᱷᱮᱱ ᱯᱮ ᱡᱳᱜᱟᱡᱳᱜ ᱞᱮᱠᱷᱟᱱ ᱟᱨᱦᱚᱸ ᱞᱚᱜᱚᱱ ᱜᱮᱯᱮ ᱧᱟᱢᱟ ᱦᱮᱸ ᱩᱰᱩᱠᱚᱜᱼᱟ ᱛᱚᱵᱮ ᱚᱸᱰᱮ ᱠᱷᱚᱱᱟᱜ ᱡᱚᱫᱤ ᱟᱯᱮ ᱤᱛᱟᱹ ᱠᱚ ᱟᱹᱜᱩ ᱠᱮᱭᱟ ᱟᱹᱰᱤᱜᱮ ᱵᱷᱟᱹᱜᱮ ᱠᱚᱜᱼᱟ ᱤᱛᱟᱹ ᱯᱮ ᱟᱹᱜᱩ ᱞᱮᱠᱷᱟᱱ ᱪᱟᱥ ᱟᱠᱟᱫᱟᱞᱮ ᱱᱚᱜᱼᱚᱭ ᱤᱛᱟᱹᱞᱮ ᱤᱫᱤᱭ ᱟᱠᱟᱫᱟ ᱱᱚᱜᱼᱚᱭ ᱥᱟᱨᱞᱮ ᱤᱫᱤ ᱟᱠᱟᱫᱟ ᱱᱚᱜᱼᱚᱭ ᱵᱷᱤᱴᱟᱢᱤᱱ ᱥᱮᱱ ᱨᱟᱱ ᱠᱚ ᱮᱢᱟᱞᱮᱭᱟ ᱛᱤᱡᱩ ᱠᱚᱠᱚ ᱞᱟᱜᱟᱜ ᱠᱟᱱᱟ ᱥᱮ ᱜᱚᱲᱟ ᱯᱚᱪᱟ ᱞᱟᱜᱟᱜ ᱠᱟᱱᱟ ᱡᱷᱚᱛᱚ ᱨᱟᱱ ᱜᱮᱠᱚ ᱮᱢᱚᱜᱼᱟ ᱦᱮᱸ ᱦᱮᱸ ᱦᱮᱸ ᱚᱱᱟ ᱦᱚᱸ ᱧᱟᱢᱚᱜᱼᱟ ᱚᱱᱟ ᱛᱩᱲᱤ ᱛᱤᱞᱢᱤᱧ ᱥᱤᱡᱤᱱ ᱚᱸᱰᱮ ᱚᱯᱤᱥᱛᱮ ᱮᱜᱨᱤᱠᱟᱞᱪᱟᱨ ᱚᱯᱷᱤᱥᱯᱮ ᱥᱮᱱ ᱞᱮᱱᱠᱷᱟᱱ ᱚᱱᱮ ᱚᱱᱟ ᱠᱚ ᱞᱟᱜᱟᱜᱼᱟ ᱟᱢᱟᱜ ᱠᱟᱜᱚᱡ ᱯᱚᱛᱨᱚ ᱠᱚ ᱡᱚᱫᱤ ᱡᱚᱢᱟ ᱛᱟᱸᱦᱮᱱ ᱛᱟᱢ ᱢᱟ ᱟᱫᱚ ᱧᱩᱛᱩᱢ ᱮᱢ ᱞᱟᱹᱭ ᱞᱮᱠᱷᱟᱱ ᱫᱚ ᱟᱢ ᱫᱚ ᱠᱚᱢᱯᱤᱭᱩᱴᱟᱨ ᱨᱮᱠᱚ ᱩᱰᱩᱠ ᱟᱢᱛᱮ ᱡᱚᱛᱚ ᱠᱚ ᱮᱢᱟᱢᱟ ᱡᱮ ᱱᱩᱭ ᱦᱚᱲ ᱫᱚ ᱱᱚᱣᱟ ᱠᱚᱭ ᱤᱫᱤᱠᱟᱫᱟ ᱦᱮᱸ ᱟᱹᱰᱤ ᱥᱟᱦᱟᱡᱡᱚ ᱠᱟᱜ ᱵᱚᱱᱟᱭ ᱵᱷᱟᱜᱽ ᱠᱚ ᱵᱟᱲᱟᱭᱟ ᱚᱱᱟ ᱛᱮᱜᱮ ᱛᱚ ᱟᱵᱚ ᱥᱟᱱᱛᱟᱲ ᱫᱚ ᱛᱟᱭᱚᱢ ᱨᱮᱜᱮ ᱢᱮᱱᱟᱜ ᱵᱚᱱᱟ ᱵᱟᱵᱚᱱ ᱵᱟᱲᱟᱭᱟ ᱦᱮᱸ ᱴᱷᱤᱠᱟᱹᱱ ᱜᱮᱭᱟ ᱢᱮᱱᱟᱜᱼᱟ ᱛᱚᱵᱮ ᱟᱞᱮ ᱥᱟᱝ ᱡᱚᱫᱤ ᱯᱮ ᱡᱳᱜᱟᱡᱳᱜᱼᱟ ᱚᱠᱟᱴᱟᱜ ᱯᱮ ᱠᱷᱚᱡᱚᱜ ᱠᱟᱱᱟ ᱚᱱᱟᱜᱮ ᱟᱞᱮᱞᱮ ᱵᱮᱵᱚᱥᱛᱷᱟ ᱫᱟᱲᱮ ᱟᱯᱮᱭᱟ ᱦᱮᱸ ᱟᱪᱪᱷᱟ ᱟᱪᱪᱷᱟ ᱴᱷᱤᱠ ᱜᱮᱭᱟ ᱛᱚᱵᱮ ᱦᱮᱸ ᱦᱮᱸ ᱫᱚᱦᱚᱭ ᱫᱟᱹᱧ